ᱤᱧᱟ ᱜ ᱥᱚᱨᱮᱥ ᱠᱩᱥᱤᱭᱟᱜ ᱠᱷᱮᱞᱳᱰ ᱫᱚ ᱦᱳᱭᱳᱜ ᱠᱟᱱᱟ ᱯᱷᱩᱴᱵᱚᱞ ᱠᱷᱮᱞᱳᱰ ᱟᱨ ᱱᱚᱣᱟ ᱠᱷᱮᱞᱳᱰ ᱫᱚ ᱵᱟᱨᱭᱟ ᱫᱚᱞᱛᱮ ᱠᱷᱮᱞ ᱟᱠᱚ ᱢᱤᱼᱢᱤᱫᱴᱟᱝ ᱫᱚᱞ ᱨᱮ ᱮᱜᱟᱨᱳ ᱡᱚᱱ ᱠᱟᱛᱮ ᱛᱟᱦᱮᱱᱟ ᱠᱚ ᱵᱟᱨᱭᱟ ᱫᱚᱞᱛᱮ ᱵᱟᱭᱤᱥ ᱡᱚᱱ ᱱᱚᱣᱟ ᱠᱷᱮᱞ ᱪᱮ ᱱᱚᱜᱼᱚᱭ ᱥᱟᱜᱮᱸ ᱦᱚᱲᱛᱮ ᱠᱷᱮᱞᱳᱰ ᱟᱠᱚ ᱚᱱᱟ ᱟᱹᱰᱤ ᱨᱟᱹᱥᱠᱟ ᱵᱩᱡᱷᱟᱹᱜᱼᱟ ᱟᱨ ᱱᱚᱣᱟ ᱠᱷᱟᱹᱛᱤᱨ ᱛᱮ ᱤᱧ ᱱᱚᱣᱟ ᱯᱷᱩᱴᱵᱚᱞ ᱠᱷᱮᱞ ᱫᱩᱧ ᱠᱩᱥᱤᱭᱟᱜᱼᱟ